ᱟᱞᱮ ᱟᱰᱮ ᱯᱟᱥᱮᱨᱠᱚᱨᱮ ᱫᱚ ᱯᱮᱭᱟ ᱜᱟᱱ ᱚᱱᱚᱲᱦᱮᱫ ᱢᱮᱱᱟᱜ ᱠᱚᱣᱟ ᱧᱩᱛᱩᱢ ᱫᱚ ᱦᱳᱭᱳᱜ ᱠᱟᱱ ᱛᱟᱠᱚᱭᱟ ᱵᱚᱠᱩᱞ ᱦᱟᱥᱫᱟ ᱵᱚᱲᱚ ᱵᱟᱥᱠᱤ ᱥᱤᱵᱩ ᱥᱚᱨᱮᱱ ᱱᱩᱠᱩ ᱠᱚᱫᱚ ᱟᱭᱢᱟ ᱟᱭᱢᱟ ᱪᱷᱚᱲᱟ ᱥᱮ ᱚᱱᱚᱞᱤᱭᱟᱹ ᱠᱚ ᱚᱞ ᱟᱠᱟᱫᱟ ᱥᱚᱦᱨᱟᱭ ᱥᱮᱹᱨᱮᱹᱧ ᱞᱟᱸᱜᱽᱲᱮ ᱥᱮᱹᱨᱮᱹᱧ ᱜᱚᱞᱯᱚ ᱪᱷᱚᱲᱟ ᱚ ᱛᱮᱫᱚ ᱚᱨᱚᱝ ᱢᱮ ᱟ ᱛᱮᱫᱚ ᱟᱸᱜᱨᱚᱵᱽ ᱟᱭᱢᱟ ᱠᱤᱪᱷᱩᱭ ᱚᱞ ᱟᱠᱟᱫᱟ ᱥᱤᱵᱩ ᱥᱚᱨᱮᱱ ᱫᱚᱭ ᱚᱞ ᱟᱠᱟᱫᱟ ᱟᱵᱚ ᱥᱟᱛᱟᱞ ᱯᱟᱨᱜᱟᱱᱟ ᱨᱮᱱᱟᱜ ᱡᱮ ᱱᱤᱭᱚᱢ ᱠᱟᱱᱩᱱ ᱢᱮᱱᱟᱜ ᱟᱠᱟᱫ ᱛᱟᱵᱚᱱ ᱥᱚᱦᱨᱟᱭ ᱯᱟᱨᱦᱟ ᱵᱟᱯᱞᱟ ᱵᱷᱟᱰᱟᱱ ᱡᱷᱚᱛᱚ ᱞᱮᱠᱟ ᱜᱮ ᱥᱟᱱᱟᱢ ᱜᱮ ᱚᱞ ᱟᱠᱟᱫᱟ ᱟᱨ ᱨᱩᱜᱷᱩᱱᱟᱛ ᱯᱚᱸᱰᱤᱛ ᱫᱚ ᱢᱟᱱᱮ ᱯᱨᱚᱛᱷᱚᱢ ᱚᱞ ᱪᱤᱠᱤ ᱟᱵᱤᱥᱠᱟᱨ ᱞᱮᱫ ᱛᱟᱵᱚᱱᱟ

ᱜᱚᱞᱯᱚ ᱪᱷᱚᱲᱟ ᱥᱮᱹᱨᱮᱹᱧ ᱚᱞ ᱞᱮᱫᱟ